ᱱᱚᱣᱟ ᱫᱷᱟᱹᱨᱛᱤ ᱨᱮ ᱟᱹᱰᱤ ᱞᱮᱠᱟ ᱟᱨ ᱟᱹᱰᱤ ᱯᱨᱟᱠᱟᱨ ᱨᱮᱱᱟᱜ ᱫᱟᱨᱮ ᱱᱟᱹᱲᱤ ᱠᱚ ᱡᱟᱱᱟᱢᱚᱜᱼᱟ ᱡᱟᱦᱟᱸᱞᱮᱠᱟ ᱱᱚᱣᱟ ᱠᱚᱨᱮ ᱥᱩᱨ ᱨᱮ ᱢᱮᱱᱟᱜᱼᱟ ᱱᱤᱢ ᱠᱩᱫ ᱩᱞ ᱟᱢᱲᱟ ᱡᱚᱡᱚ ᱤᱭᱟᱹ ᱠᱚᱨᱚᱡ ᱟᱨ ᱟᱹᱰᱤ ᱜᱮ ᱟᱨᱦᱚᱸ ᱟᱹᱰᱤᱜᱟᱱ ᱫᱟᱨᱮ ᱚᱱᱠᱟ ᱜᱮ ᱡᱟᱱᱟᱢᱚᱜᱼᱟ ᱱᱚᱣᱟ ᱫᱚ ᱡᱟᱹᱥᱛᱤ ᱫᱚ ᱟᱥᱟᱲ ᱵᱚᱸᱜᱟ ᱜᱮ ᱡᱟᱹᱥᱛᱤ ᱡᱟᱱᱟᱢᱚᱜᱼᱟ ᱪᱤᱠᱟᱹᱛᱮ ᱡᱷᱮᱸᱴ ᱵᱚᱸᱜᱟ ᱡᱟᱦᱟᱸᱞᱮᱠᱟ ᱠᱩᱫᱽ ᱠᱚ ᱡᱷᱮᱸᱴ ᱵᱚᱸᱜᱟ ᱡᱚᱜᱼᱟ ᱵᱤᱞᱤᱜᱼᱟ ᱟᱥᱟᱲ ᱵᱚᱸᱜᱟ ᱟᱥᱟᱲ ᱵᱚᱸᱜᱟ ᱫᱚ ᱫᱟᱜᱟᱭ ᱡᱟᱹᱲᱤᱭᱟᱭ ᱚᱱᱟ ᱠᱷᱟᱹᱛᱤᱨ ᱚᱫᱟ ᱛᱮ ᱡᱟᱦᱟᱸᱛᱤᱱᱟᱹᱜ ᱜᱮ ᱡᱟᱝ ᱠᱚ ᱚᱛᱨᱮ ᱢᱮᱱᱟᱜᱼᱟ ᱚᱱᱟ ᱜᱮ ᱚᱢᱚᱱᱚᱜᱼᱟ ᱟᱨ ᱱᱚᱝᱠᱟ ᱛᱮᱜᱮ ᱱᱚᱣᱟ ᱫᱷᱟᱹᱨᱛᱤ ᱨᱮ ᱟᱹᱰᱤ ᱞᱮᱠᱟ ᱫᱟᱨᱮ ᱱᱟᱹᱲᱤ ᱡᱟᱱᱟᱢᱚᱜᱼᱟ